ᱡᱮ ᱟᱹᱞᱤᱧ ᱫᱚ ᱟᱹᱛᱩ ᱴᱚᱞᱟ ᱱᱚᱣᱟ ᱦᱟᱺᱰᱤᱯᱩᱴᱟᱹ ᱜᱨᱟᱢ ᱨᱮ ᱢᱮᱱᱟᱜ ᱞᱤᱧᱟ ᱵᱟᱥᱤᱱᱫᱟ ᱠᱟᱱᱟᱞᱤᱧ ᱛᱳ ᱱᱚᱣᱟ ᱟᱹᱞᱤᱧ ᱞᱟᱹᱜᱤᱫ ᱛᱮ ᱡᱟᱦᱟᱸ ᱱᱟᱦᱟᱜ ᱢᱤᱫ ᱠᱩᱠᱞᱤ ᱜᱮ ᱠᱟᱱᱟ ᱥᱤᱢ ᱟᱨ ᱜᱮᱰᱮ ᱵᱟᱵᱚᱫᱽ ᱛᱮ ᱛᱚ ᱱᱩᱠᱩ ᱠᱚ ᱢᱩᱫᱽ ᱠᱷᱚᱱ ᱟᱹᱞᱤᱧ ᱫᱚ ᱱᱩᱠᱩ ᱟᱹᱰᱤ ᱵᱷᱟᱹᱜᱤ ᱞᱤᱧ ᱵᱩᱡᱷᱟᱹᱣ ᱠᱚᱣᱟ ᱟᱢᱫᱟᱱᱤ ᱠᱟᱨ ᱞᱟᱹᱜᱤᱫ ᱞᱮᱠᱟᱛᱮ ᱛᱚ ᱱᱩᱠᱩ ᱫᱮᱹᱥᱤ ᱥᱤᱢ ᱦᱟᱸᱜ ᱡᱟᱦᱟᱸ ᱵᱚᱱ ᱢᱮᱱᱮᱫᱼᱟ ᱟᱹᱛᱩ ᱴᱚᱴᱷᱟ ᱠᱚᱨᱮ ᱡᱟᱦᱟᱸ ᱵᱚᱱ ᱟᱹᱥᱩᱞᱮᱫ ᱠᱚ ᱱᱩᱠᱩ ᱠᱚ ᱟᱹᱞᱤᱧ ᱫᱚᱞᱤᱧ ᱪᱟᱥ ᱠᱚᱣᱟ ᱟᱭᱢᱟ ᱛᱮ ᱱᱩᱠᱩ ᱠᱚ ᱡᱚᱜᱟᱣ ᱡᱚᱛᱚᱱ ᱞᱟᱹᱜᱤᱫ ᱛᱮ ᱯᱮ ᱯᱮ ᱫᱷᱟᱣ ᱥᱟᱡᱽ ᱯᱤᱪᱷᱤ ᱟᱹᱞᱤᱧ ᱪᱟᱨᱟ ᱞᱤᱧ ᱮᱢᱟ ᱠᱚᱣᱟ ᱢᱮᱱᱫᱚ ᱞᱩᱵᱩᱜ ᱢᱮᱱᱫᱚ ᱪᱟᱣᱞᱮ ᱟᱨ ᱢᱤᱫ ᱥᱟᱭ ᱱᱚᱝᱠᱟ ᱦᱩᱲᱩ ᱠᱚᱦᱚᱸᱞᱤᱧ ᱮᱢᱟ ᱠᱚᱣᱟ ᱟᱨ ᱚᱱᱟ ᱥᱟᱶᱛᱮ ᱱᱩᱠᱩ ᱡᱟᱦᱟᱸ ᱦᱟᱸᱜ ᱜᱮᱰᱮ ᱵᱚᱱ ᱢᱮᱱᱮᱫ ᱠᱟᱱ ᱱᱩᱠᱩ ᱫᱮᱥᱤ ᱜᱮᱰᱮ ᱡᱟᱹᱥᱛᱤ ᱫᱚ ᱟᱹᱞᱤᱧ ᱫᱚᱞᱤᱧ ᱪᱟᱥ ᱠᱚᱣᱟ ᱟᱨ ᱱᱩᱠᱩ ᱠᱚ ᱯᱟᱭᱨᱟ ᱩᱢᱟᱹᱲᱚᱜ ᱞᱟᱹᱜᱤᱫ ᱟᱠᱚ ᱠᱚ ᱥᱟᱯᱷᱟ ᱥᱩᱛᱨᱚᱜ ᱞᱟᱹᱜᱤᱫ ᱢᱤᱫ ᱯᱩᱠᱷᱨᱤ ᱦᱚᱸ ᱢᱮᱱᱟᱜᱼᱟ ᱚᱱᱟ ᱯᱩᱠᱷᱨᱤ ᱢᱟᱡᱽᱲᱟ ᱨᱮ ᱟᱲᱟᱜ ᱠᱟᱠᱚ ᱛᱮᱞᱤᱧ ᱟᱠᱚ ᱠᱚ ᱯᱟᱭᱨᱟ ᱵᱟᱲᱟᱜᱼᱟ ᱩᱢ ᱵᱟᱲᱟᱜ ᱟᱠᱚ ᱥᱟᱞᱟ ᱯᱷᱟᱨᱪᱟ ᱵᱟᱲᱟᱜ ᱟᱠᱚ ᱩᱱᱠᱩ ᱦᱚᱸ ᱚᱱᱠᱟ ᱜᱮ ᱪᱟᱨᱟ ᱠᱚᱦᱚᱸ ᱞᱤᱧ ᱮᱢᱟ ᱠᱚᱣᱟ ᱡᱟᱹᱥᱛᱤ ᱠᱟᱭᱛᱮ ᱩᱱᱠᱩ ᱫᱚ ᱞᱩᱵᱩᱜ ᱠᱚ ᱡᱟᱹᱥᱛᱤ ᱞᱤᱧ ᱮᱢᱟ ᱠᱚᱣᱟ ᱵᱤᱥᱮᱹᱥ ᱵᱟᱵᱚᱱ ᱮᱢ ᱫᱟᱲᱮᱭᱟᱜᱟ ᱵᱤᱥᱮᱹᱥ ᱢᱟ ᱞᱩᱵᱩᱜ ᱠᱚ ᱟᱭᱢᱟ ᱟᱹᱜᱩ ᱠᱟᱛᱮᱫ ᱟᱹᱞᱤᱧ ᱫᱚᱞᱤᱧ ᱮᱢᱟᱣ ᱠᱚᱣᱟ ᱚᱱᱠᱟ ᱜᱮ ᱱᱩᱠᱩ ᱠᱚ ᱟᱹᱥᱩᱞ ᱵᱟᱲᱟ ᱠᱟᱛᱮᱫ ᱡᱟᱦᱟᱸ ᱜᱮ ᱚᱸᱰᱮ ᱠᱷᱚᱱ ᱟᱹᱰᱤ ᱟᱭᱢᱟ ᱛᱮ ᱟᱭᱢᱟ ᱱᱚᱝᱠᱟ ᱟᱹᱞᱤᱧ ᱴᱟᱠᱟ ᱯᱩᱭᱥᱟᱹ ᱟᱨᱡᱟᱣ ᱨᱮᱱᱟᱜ ᱱᱚᱝᱠᱟ ᱦᱚᱸᱞᱤᱧ ᱥᱳᱨᱥ ᱞᱤᱧ ᱧᱟᱢ ᱠᱟᱜ ᱛᱮ ᱱᱩᱠᱩ ᱠᱚ ᱡᱟᱹᱥᱛᱤ ᱟᱹᱞᱤᱧ ᱫᱚᱞᱤᱧ ᱪᱟᱥ ᱮᱜ ᱠᱚ ᱠᱟᱱᱟ ᱟᱨ ᱱᱩᱠᱩ ᱠᱚ ᱚᱠᱛᱚ ᱱᱟᱹᱯᱤᱛ ᱨᱮ ᱟᱹᱞᱤᱧ ᱴᱷᱮᱱ ᱠᱚ ᱦᱤᱡᱩᱜᱼᱟ ᱵᱮᱯᱟᱨᱤ ᱠᱚ ᱥᱚᱢᱚᱭ ᱥᱚᱢᱚᱭ ᱨᱮ ᱩᱱᱠᱩ ᱦᱚᱸᱠᱚ ᱤᱫᱤ ᱠᱚᱣᱟ ᱱᱚᱜᱼᱚ ᱱᱚᱝᱠᱟᱱ ᱱᱩᱠᱩ ᱞᱟᱹᱜᱤᱫ ᱛᱮᱫᱚ ᱟᱹᱞᱤᱧᱟᱜ ᱫᱚ ᱯᱨᱚᱯᱷᱤᱴ ᱢᱮᱱᱟᱜᱼᱟ ᱱᱚᱣᱟ ᱤᱫᱤ ᱠᱟᱛᱮᱫ ᱱᱩᱠᱩ ᱠᱚ ᱪᱮᱛᱟᱱ ᱨᱮ ᱟᱹᱰᱤ ᱫᱩᱠᱷ ᱟᱹᱞᱤᱧᱟᱜ ᱫᱚ ᱢᱟᱱᱮ ᱟᱜᱽᱨᱚᱦᱚ ᱟᱨ ᱫᱤᱱᱟᱹᱢ ᱫᱤᱱ ᱵᱷᱚᱨᱥᱟ ᱡᱟᱠᱟᱛ ᱜᱮ ᱱᱩᱠᱩ ᱠᱚ ᱪᱟᱥ ᱞᱟᱹᱜᱤᱫ ᱞᱮᱠᱟᱛᱮ ᱟᱹᱞᱤᱧ ᱫᱚᱞᱤᱧ ᱤᱭᱟᱹ ᱠᱚᱣᱟ ᱱᱩᱠᱩ ᱠᱚ ᱡᱚᱛᱟ ᱞᱟᱹᱜᱤᱫ ᱛᱮ ᱥᱮᱨᱢᱟ ᱨᱮ ᱱᱚᱝᱠᱟ ᱟᱹᱰᱤᱜᱟᱱ ᱨᱳᱜᱽ ᱨᱳᱜᱤ ᱟᱡᱟᱨ ᱵᱤᱢᱟᱨ ᱠᱚᱦᱚᱸ ᱦᱤᱡᱩᱜᱼᱟ ᱩᱱᱠᱩ ᱠᱚ ᱫᱟᱵᱟᱣ ᱞᱟᱹᱜᱤᱫ ᱚᱱᱟ ᱠᱚ ᱫᱟᱵᱟᱣ ᱞᱟᱹᱜᱤᱫ ᱛᱮᱦᱚᱸ ᱰᱟᱠᱛᱟᱨ ᱚᱱᱠᱟ ᱠᱚᱞᱤᱧ ᱵᱮᱵᱚᱥᱛᱷᱟ ᱟᱠᱟᱫ ᱠᱚᱣᱟ ᱩᱱᱠᱩ ᱥᱚᱢᱚᱭ ᱥᱚᱢᱚᱭ ᱨᱮ ᱚᱠᱛᱚ ᱨᱮ ᱟᱠᱚᱞᱤᱧ ᱡᱟᱱᱟᱣ ᱠᱚᱣᱟ ᱤᱱᱡᱮᱠᱥᱚᱱ ᱮᱢᱟᱱ ᱠᱚ ᱥᱟᱶᱛᱮ ᱨᱟᱱ ᱠᱚᱦᱚᱸ ᱠᱚ ᱮᱢᱟᱣᱞᱤᱧ ᱥᱟᱶᱛᱮ ᱩᱱᱠᱩ ᱜᱮᱰᱮ ᱠᱚ ᱥᱤᱢ ᱠᱚᱞᱤᱧ ᱮᱢᱟ ᱠᱚᱣᱟ ᱦᱩᱥᱴᱚ ᱯᱩᱥᱴᱚ ᱟᱠᱟᱨ ᱛᱮ ᱩᱱᱠᱩ ᱠᱚ ᱤᱭᱟᱹᱜᱼᱟ ᱡᱟᱹᱥᱛᱤ ᱠᱟᱭᱛᱮ ᱚᱱᱠᱟᱛᱮ ᱨᱳᱜᱽ ᱵᱤᱜᱷᱤᱱ ᱠᱚᱫᱚ ᱵᱤᱥᱮᱹᱥ ᱵᱟᱭ ᱧᱟᱢ ᱠᱚᱣᱟ ᱵᱤᱥᱛᱤ ᱫᱚ ᱦᱮᱸ ᱱᱚᱜᱼᱚᱭ ᱱᱚᱝᱠᱟ ᱱᱩᱠᱩ ᱠᱚ ᱤᱭᱟᱹᱭ ᱞᱟᱹᱜᱤᱫ ᱫᱚ ᱟᱹᱞᱤᱧᱟᱜ ᱫᱚ ᱟᱹᱰᱤ ᱢᱚᱱᱮ ᱢᱮᱱᱟᱜᱼᱟ